ᱤᱧ ᱱᱚᱣᱟ ᱥᱟᱱᱛᱟᱲ ᱥᱟᱶᱛᱟ ᱨᱮᱱ ᱢᱟᱹᱱᱢᱤ ᱠᱚ ᱥᱩᱫᱷᱨᱟᱹᱣ ᱞᱟᱹᱜᱤᱫ ᱛᱮ ᱟᱭᱢᱟ ᱞᱮᱠᱟ ᱯᱩᱛᱷᱤ ᱯᱚᱠᱛᱚᱵᱽ ᱠᱚ ᱚᱞ ᱦᱩᱭᱩᱜ ᱛᱤᱧᱟ ᱟᱨ ᱚᱱᱟ ᱥᱟᱶᱼᱥᱟᱶᱛᱮ ᱡᱟᱦᱟᱸᱭ ᱱᱚᱣᱟ ᱥᱟᱱᱛᱟᱲ ᱥᱟᱶᱛᱟ ᱨᱮᱱ ᱢᱟᱹᱱᱢᱤ ᱠᱚ ᱡᱟᱦᱟᱸᱭ ᱠᱚ ᱚᱞᱚᱜ ᱯᱟᱲᱦᱟᱜ ᱛᱮᱠᱚ ᱠᱷᱟᱴᱚ ᱜᱮᱭᱟ ᱩᱱᱠᱩ ᱞᱟᱜᱟᱱᱛᱮ ᱤᱧ ᱠᱤᱪᱷᱩ ᱴᱚᱴᱷᱟ ᱠᱚᱨᱮᱫ ᱜᱟᱭᱟᱱ ᱩᱫᱩᱜ ᱥᱚᱫᱚᱨ ᱦᱩᱭ ᱞᱟᱜ ᱦᱩᱭᱩᱜ ᱛᱤᱧᱟᱹ ᱡᱟᱦᱟᱸᱫᱚ ᱩᱱᱠᱩ ᱱᱚᱣᱟ ᱵᱤᱥᱚᱭᱴᱟᱜ ᱥᱮ ᱱᱚᱣᱟ ᱨᱮᱱᱟᱜ ᱵᱷᱟᱵᱽᱴᱟᱜ ᱡᱟᱛᱮ ᱠᱚ ᱵᱩᱡᱽ ᱛᱤᱭᱳᱜ ᱫᱟᱲᱮᱭᱟᱜ ᱢᱟ ᱚᱱᱟ ᱞᱟᱜᱟᱱᱛᱮ ᱟᱭᱢᱟ ᱞᱮᱠᱟᱱ ᱚᱱᱟ ᱤᱫᱤ ᱠᱟᱛᱮ ᱤᱧ ᱚᱱᱟ ᱤᱫᱤ ᱠᱟᱛᱮᱫ ᱚᱱᱠᱟᱱᱟᱜ ᱠᱟᱛᱷᱟ ᱠᱚᱜᱮ ᱚᱱᱟ ᱚᱞ ᱨᱟᱠᱟᱵ ᱠᱟᱛᱮ ᱚᱱᱟ ᱰᱨᱟᱢᱟ ᱛᱟᱞᱟᱛᱮ ᱥᱮ ᱜᱟᱭᱟᱱ ᱛᱟᱞᱟᱛᱮ ᱩᱱᱠᱩ ᱛᱟᱞᱟᱨᱮ ᱩᱫᱩᱜ ᱥᱚᱫᱚᱨ ᱦᱩᱭᱩᱜ ᱛᱤᱧᱟᱹ ᱤᱱᱟᱹ ᱪᱷᱟᱰᱟ ᱠᱟᱛᱮ ᱡᱮᱢᱚᱱ ᱢᱟᱹᱱᱢᱤ ᱠᱚ ᱥᱮᱱ ᱠᱟᱛᱮᱫ ᱩᱱᱠᱩ ᱥᱟᱞᱟᱜ ᱨᱚᱯᱚᱲ ᱚᱱᱟ ᱩᱱᱠᱩ ᱨᱚᱯᱚᱲ ᱵᱩᱡᱷᱟᱹᱣ ᱦᱩᱭᱩᱜ ᱛᱤᱧᱟᱹ ᱡᱮ ᱱᱚᱣᱟ ᱡᱤᱱᱤᱥ ᱫᱚ ᱚᱠᱟᱞᱮᱠᱟᱱᱟ ᱵᱟᱝ ᱱᱚᱝᱠᱟᱱᱟ ᱚᱱᱟ ᱠᱚ ᱛᱟᱞᱟ ᱠᱟᱛᱮᱫ ᱚᱱᱟ ᱠᱚ ᱤᱫᱤ ᱠᱟᱛᱮᱫ ᱦᱚᱸ ᱩᱱᱠᱩ ᱥᱟᱞᱟᱜ ᱜᱟᱞᱚᱪ ᱟᱨ ᱜᱟᱞᱚᱪ ᱜᱟᱞᱢᱟᱨᱟᱣ ᱵᱟᱝ ᱫᱚᱦᱚ ᱞᱮᱱᱠᱷᱟᱱ ᱫᱚ ᱱᱚᱣᱟ ᱥᱟᱱᱛᱟᱲ ᱥᱚᱢᱟᱡᱽ ᱨᱮᱱᱟᱜ ᱥᱩᱫᱷᱨᱟᱹ ᱫᱚ ᱚᱦᱚᱜᱮᱢ ᱫᱟᱲᱮ ᱠᱮᱭᱟ ᱟᱨ ᱡᱮᱢᱚᱱ ᱟᱹᱰᱤᱜᱟᱱ ᱢᱟᱹᱱᱢᱤ ᱠᱚᱦᱚᱸ ᱢᱮᱱᱟᱜ ᱠᱚᱣᱟ ᱡᱟᱦᱟᱸᱭ ᱫᱚ ᱟᱹᱰᱤ ᱵᱟᱝᱠᱚ ᱵᱩᱡᱷᱟᱹᱣᱟ ᱩᱱᱠᱩ ᱵᱩᱡᱷᱟᱹᱣ ᱞᱟᱹᱜᱤᱫᱛᱮ ᱟᱭᱢᱟ ᱞᱮᱠᱟᱱ ᱠᱩᱨᱩᱢᱩᱴᱩᱭ ᱦᱩᱭᱩᱜᱼᱟ ᱡᱟᱛᱮ ᱩᱱᱠᱩ ᱢᱟᱹᱱᱢᱤ ᱠᱚ ᱵᱩᱡᱷᱟᱹᱣ ᱫᱟᱲᱮᱭᱟᱜ ᱢᱟ ᱥᱮ ᱟᱵᱚᱱᱟᱜ ᱱᱚᱣᱟ ᱡᱟᱦᱟᱸ ᱟᱵᱚᱱᱟᱜ ᱡᱟᱦᱟᱸ ᱱᱚᱣᱟ ᱪᱤᱠᱤ ᱥᱮ ᱱᱚᱣᱟ ᱡᱟᱦᱟᱸ ᱠᱩᱨᱩᱢᱩᱴᱩ ᱠᱟᱜ ᱫᱚᱵᱚᱱ ᱡᱮ ᱟᱵᱚᱣᱟᱜ ᱱᱚᱣᱟ ᱪᱤᱠᱤ ᱡᱮ ᱞᱟᱦᱟ ᱥᱮᱫ ᱪᱟᱞᱟᱣ ᱤᱫᱤᱜ ᱢᱟ ᱚᱱᱟ ᱠᱚ ᱤᱫᱤ ᱠᱟᱛᱮᱫ ᱨᱚᱦᱚᱸ ᱩᱱᱠᱩ ᱚᱱᱟ ᱵᱩᱡᱷᱟᱹᱣ ᱛᱤᱭᱩᱜ ᱦᱚᱪᱚ ᱦᱩᱭᱩᱜ ᱛᱤᱧᱟᱹ ᱟᱨ ᱚᱱᱟ ᱠᱚ ᱪᱷᱟᱰᱟ ᱠᱟᱛᱮᱫ ᱟᱨᱚ ᱟᱭᱢᱟ ᱞᱮᱠᱟᱱᱟᱜ ᱵᱷᱤᱛᱛᱤ ᱢᱮᱱᱟᱜᱼᱟ ᱡᱟᱦᱟᱸᱫᱚ ᱢᱟᱱᱢᱤ ᱠᱚ ᱵᱩᱡᱷᱟᱹᱣ ᱛᱤᱭᱳᱜ ᱫᱟᱲᱮᱭᱟᱜ ᱢᱟ ᱟᱨ ᱱᱚᱣᱟ ᱠᱚ ᱵᱩᱡᱷᱟᱹᱣ ᱛᱤᱭᱳᱜ ᱞᱮᱱᱠᱷᱟᱱ ᱜᱮ ᱟᱵᱚᱱᱟᱜ ᱪᱮᱫ ᱥᱟᱱᱛᱟᱲ ᱥᱚᱢᱟᱡᱽ ᱨᱮᱱᱟᱜ ᱢᱮᱫᱴᱮᱱ ᱥᱩᱫᱷᱨᱟᱹᱣ ᱰᱟᱦᱟᱨ ᱦᱤᱡᱩᱜᱼᱟ